ᱥᱤᱞᱟᱹᱭ ᱞᱟᱹᱜᱤᱫ ᱠᱚ ᱢᱮᱱ ᱟᱠᱟᱫᱤᱧᱟᱹ ᱟᱫᱚ ᱫᱚᱢᱮ ᱰᱷᱮᱨ ᱞᱩᱜᱽᱲᱤᱡ ᱠᱚ ᱟᱹᱜᱩ ᱟᱠᱟᱫᱤᱧᱟᱹ ᱛᱚ ᱢᱤᱛᱟᱹᱧ ᱠᱟᱱᱟ ᱠᱚ ᱥᱤᱞᱟᱹᱭ ᱠᱟᱛᱟᱞᱮᱢᱮ ᱵᱮᱞᱟᱣᱩᱡ ᱥᱟᱭᱟ ᱜᱮᱸᱫᱟᱜ ᱨᱮᱱᱟᱜ ᱱᱮᱛᱟᱨ ᱫᱚ ᱠᱩᱨᱛᱤ ᱤᱧ ᱫᱚ ᱦᱤᱲᱤᱧ ᱛᱤᱧ ᱪᱤᱠᱟᱹᱣ ᱠᱟᱫᱟ ᱤᱭᱟᱹ ᱜᱮᱸᱫᱟᱜ ᱨᱮᱱᱟᱜ ᱫᱚ ᱥᱤᱞᱟᱹᱭ ᱟᱠᱟᱫᱟᱹᱧ ᱵᱮᱞᱟᱣᱩᱡ ᱟᱨ ᱟᱡ ᱜᱚᱜᱚ ᱟᱜ ᱫᱩᱧ ᱥᱤᱞᱟᱹᱭ ᱟᱠᱟᱫᱟᱹᱧ ᱥᱟᱭᱟ ᱛᱚ ᱢᱤᱛᱟᱹᱧ ᱤᱫᱤ ᱞᱟᱹᱜᱤᱫ ᱠᱚ ᱦᱮᱡ ᱟᱠᱟᱱᱟ ᱛᱚᱠᱚ ᱢᱤᱛᱟᱹᱧ ᱠᱟᱱᱟ ᱪᱤᱠᱟᱹ ᱪᱮᱫ ᱞᱮᱠᱟᱢ ᱥᱤᱞᱟᱹᱭ ᱟᱠᱟᱫ ᱞᱮᱭᱟ ᱟᱫᱚ ᱢᱮᱱᱫᱟᱹᱧ ᱴᱮᱱᱥᱮᱱ ᱛᱮ ᱛᱷᱚᱲᱟ ᱤᱧ ᱤᱭᱟᱹᱭᱮᱱᱟ ᱥᱮ ᱚᱱᱟᱛᱮ ᱜᱚᱲᱵᱚᱲ ᱟᱠᱟᱫ ᱛᱟᱯᱮᱭᱟᱹᱧ ᱛᱚ ᱪᱤᱠᱟ ᱭᱟᱢ ᱯᱷᱤᱨ ᱛᱮ ᱵᱮᱥ ᱧᱚᱜ ᱤᱧ ᱡᱩᱛ ᱠᱟᱛᱟ ᱯᱮᱭᱟ ᱟᱨᱤᱧ ᱠᱳᱞ ᱟᱯᱮᱭᱟ ᱟᱫᱚ ᱴᱮᱱᱥᱮᱱ ᱛᱮᱫᱚ ᱦᱩᱭᱩᱜ ᱛᱟᱦᱮᱱ ᱜᱮᱭᱟ ᱦᱟᱡᱟᱨ ᱜᱚᱴᱮᱱ ᱴᱮᱱᱥᱮᱱ ᱱᱤᱭᱟᱹ ᱦᱟᱱᱟ ᱴᱮᱱᱥᱮᱱ ᱛᱮ ᱛᱚ ᱢᱮᱱᱫᱟᱠᱚ ᱦᱮᱸ ᱵᱟᱦᱟ ᱢᱟᱞᱟ ᱦᱚᱸᱞᱮ ᱢᱮᱛᱟᱜ ᱢᱮᱭᱟ ᱜᱟᱞᱟᱝ ᱞᱟᱹᱜᱤᱫ ᱛᱚ ᱢᱮᱛᱟᱜ ᱢᱮᱭᱟᱞᱮ ᱜᱩᱞᱟᱡ ᱵᱟᱦᱟ ᱨᱮᱱᱟᱜ ᱜᱟᱞᱟᱝ ᱟᱞᱮ ᱢᱮ ᱛᱚ ᱜᱳᱞᱟᱯ ᱵᱟᱦᱟ ᱨᱮᱱᱟᱜ ᱮᱢ ᱜᱟᱞᱟᱝ ᱟᱫ ᱞᱮᱭᱟ ᱛᱚ ᱢᱮᱱᱫᱟᱹᱧ ᱦᱮᱸ ᱛᱚ ᱪᱤᱠᱟᱹᱭᱟᱢ ᱴᱮᱱᱥᱮᱱ ᱚᱲᱟᱜ ᱨᱮ ᱢᱮᱱᱟᱜᱼᱟ ᱛᱚ ᱚᱱᱟ ᱠᱟᱹᱦᱤᱛᱮ ᱴᱮᱱᱥᱮᱱ ᱦᱩᱭᱮᱱᱟ ᱚᱨ ᱫᱚ ᱚᱱᱟ ᱵᱟᱦᱟ ᱢᱟᱞᱟ ᱠᱟᱛᱮ ᱜᱮ ᱜᱳᱞᱟᱯ ᱵᱟᱦᱟ ᱜᱟᱞᱟᱝ ᱠᱟᱛᱮ ᱜᱮ ᱠᱳᱞᱟᱜ ᱯᱤᱭᱟᱹᱧ ᱯᱷᱤᱨ ᱛᱮᱫᱚ ᱵᱮᱥ ᱧᱚᱜ ᱜᱟᱞᱟᱝ ᱠᱟᱛᱮᱧ ᱠᱳᱞ ᱟᱯᱮᱭᱟ ᱱᱟᱯᱟᱭ ᱧᱚᱜ ᱜᱮ